ᱟᱞᱮ ᱵᱚᱪᱷᱚᱨ ᱨᱮ ᱵᱟᱨ ᱫᱷᱟᱣ ᱞᱮ ᱪᱟᱥᱚᱜᱼᱟ ᱦᱩᱲᱩ ᱫᱚ ᱜᱤᱨᱥᱚ ᱨᱮ ᱢᱤᱫ ᱫᱷᱟᱣ ᱟᱨ ᱵᱚᱨᱥᱟ ᱨᱮ ᱢᱤᱫ ᱫᱷᱟᱣ ᱵᱚᱨᱥᱟ ᱦᱩᱲᱩ ᱜᱮᱫ ᱠᱟᱛᱮᱜ ᱟᱞᱮ ᱫᱚ ᱛᱩᱲᱤ ᱞᱮ ᱪᱟᱥᱚᱜᱼᱟ ᱢᱟᱹᱥᱨᱤ ᱞᱮ ᱪᱟᱥᱚᱜᱼᱟ ᱟᱹᱞᱩ ᱞᱮ ᱪᱟᱥᱚᱜᱼᱟ ᱥᱚᱵᱽᱡᱤ ᱢᱚᱫᱽᱫᱷᱮ ᱴᱚᱢᱮᱴᱟ ᱵᱮᱸᱜᱟᱲ ᱡᱷᱤᱸᱜᱟᱹ ᱢᱟᱞᱦᱟᱱ ᱠᱚᱯᱤ ᱢᱟᱹᱨᱤᱪ ᱮᱢᱟᱱ ᱠᱚ ᱟᱨ ᱠᱷᱚᱨᱟ ᱨᱮᱫᱚ ᱦᱩᱲᱩ ᱜᱮᱞᱮ ᱪᱟᱥᱚᱜᱼᱟ ᱥᱟᱵᱽ ᱢᱟᱨᱥᱟᱞ ᱡᱟᱸᱦᱟ ᱠᱚᱨᱮ ᱢᱮᱱᱟᱜ ᱛᱟᱞᱮ ᱚᱱᱟ ᱥᱟᱵᱽ ᱢᱟᱨᱥᱟᱞ ᱛᱮᱞᱮ ᱪᱟᱥᱚᱜᱼᱟᱞᱮ ᱟᱨ ᱡᱟᱸᱦᱟ ᱠᱚ ᱡᱟᱭᱜᱟ ᱨᱮ ᱠᱷᱚᱨᱟ ᱦᱩᱲᱩ ᱠᱚ ᱵᱟᱝ ᱦᱩᱭᱩᱜ ᱛᱟᱞᱮᱭᱟ ᱚᱱᱟ ᱫᱚ ᱢᱩᱠ ᱠᱚᱞᱟᱭ ᱠᱚᱞᱮ ᱪᱟᱥᱚᱜᱼᱟᱞᱮ ᱪᱮᱫᱟᱜ ᱥᱮ ᱱᱮᱛᱟᱨ ᱫᱚ ᱜᱩᱨᱤᱡ ᱦᱟᱥᱟ ᱠᱚ ᱵᱟᱹᱱᱩᱜ ᱛᱟᱵᱚᱱᱟ ᱰᱟᱝᱨᱟ ᱠᱚ ᱵᱟᱹᱱᱩᱜ ᱠᱷᱟᱹᱛᱤᱨ ᱛᱮ ᱚᱱᱟ ᱢᱩᱠ ᱠᱚᱞᱟᱭ ᱫᱟᱨᱮᱜᱮ ᱥᱤ ᱞᱚᱴᱚᱢ ᱠᱟᱛᱮᱜ ᱡᱚᱨᱟᱼᱟ ᱦᱟᱥᱟ ᱩᱨᱵᱚᱨᱚᱜᱼᱟ